ᱦᱮᱹᱰᱯᱷᱳᱱ ᱦᱮᱹᱰᱯᱷᱳᱱ ᱫᱚ ᱤᱧ ᱢᱤᱫᱴᱮᱱᱤᱧ ᱦᱟᱛᱟᱣ ᱞᱮᱫᱟᱟᱹᱰᱤ ᱠᱚᱢ ᱫᱟᱢ ᱛᱤᱧ ᱦᱟᱛᱟᱣ ᱞᱮᱫᱟ ᱦᱮᱹᱰᱯᱷᱳᱱ ᱚᱱᱟ ᱦᱮᱹᱰᱯᱷᱳᱱ ᱫᱚ ᱟᱭᱢᱟ ᱫᱤᱱ ᱟᱭᱢᱟ ᱫᱤᱱ ᱴᱤᱠᱟᱹᱣ ᱞᱮᱱ ᱛᱤᱧᱟ ᱟᱹᱰᱤ ᱢᱚᱡᱽ ᱦᱮᱹᱰᱯᱷᱳᱱ ᱟᱹᱰᱤ ᱠᱚᱢ ᱫᱟᱢ ᱛᱤᱧ ᱦᱟᱛᱟᱣ ᱞᱮᱫᱟ ᱟᱭᱢᱟ ᱫᱤᱱ ᱴᱤᱠᱟᱹᱣ ᱞᱮᱱ ᱛᱤᱧᱟᱹ ᱟᱨ ᱦᱮᱹᱰᱯᱷᱳᱱ ᱨᱮᱱᱟᱜ ᱥᱩᱵᱤᱫᱷᱟ ᱫᱚ ᱦᱩᱭᱩᱜ ᱠᱟᱱᱟ ᱡᱟᱦᱟᱸ ᱫᱚ ᱟᱢ ᱦᱚᱨ ᱦᱚᱨᱛᱮᱢ ᱪᱟᱞᱟᱜ ᱠᱟᱱᱟ ᱦᱚᱨ ᱦᱚᱨᱛᱮ ᱪᱟᱞᱟᱜ ᱛᱩᱞᱩᱡ ᱟᱹᱰᱤ ᱡᱳᱨ ᱜᱮ ᱦᱚᱭ ᱫᱟ ᱦᱚᱭ ᱫᱟᱭ ᱡᱚᱠᱷᱚᱱ ᱟᱢ ᱚᱱᱟ ᱦᱮᱹᱰᱯᱷᱳᱱᱮᱢ ᱵᱮᱵᱚᱦᱟᱨ ᱫᱟᱲᱮᱭᱟᱜᱼᱟ ᱦᱮᱰᱯᱷᱳᱱ ᱡᱚᱠᱷᱚᱱ ᱟᱢ ᱵᱮᱵᱚᱦᱟᱨᱟᱢ ᱡᱚᱠᱷᱚᱱ ᱠᱤᱱᱛᱩ ᱟᱢ ᱧᱮᱞᱟᱢ ᱦᱮᱹᱰᱯᱷᱳᱱ ᱫᱚ ᱩᱱᱟᱹᱜ ᱫᱚ ᱨᱚᱲ ᱢᱚᱡᱽ ᱜᱮᱢ ᱟᱸᱡᱚᱢ ᱫᱟ ᱴᱷᱤᱠ ᱟᱪᱷᱮ ᱦᱮᱹᱰᱯᱷᱳᱱ ᱫᱚ ᱧᱤᱫᱟᱹ ᱜᱤᱛᱤᱡ ᱠᱟᱛᱮᱢ ᱟᱸᱡᱚᱢ ᱨᱮᱦᱚᱸ ᱟᱹᱰᱤ ᱥᱩᱵᱤᱫᱷᱟ ᱡᱟᱦᱟᱸ ᱫᱚ ᱟᱢᱟᱜ ᱢᱚᱡᱽ ᱛᱮ ᱵᱟᱢ ᱟᱸᱡᱚᱢ ᱧᱟᱢᱟ ᱟᱢᱟᱜ ᱯᱷᱳᱱ ᱨᱮ ᱚᱱᱟ ᱫᱚ ᱦᱮᱹᱰᱯᱷᱳᱱ ᱨᱮ ᱜᱩᱛᱩ ᱠᱟᱛᱮᱫ ᱦᱚᱸ ᱟᱢ ᱟᱸᱡᱚᱢ ᱫᱟᱲᱮᱭᱟᱜᱼᱟ ᱦᱮᱹᱰᱯᱷᱳᱱ ᱡᱮᱢᱚᱱ ᱫᱟᱜ ᱥᱚᱢᱚᱭ ᱟᱹᱰᱤ ᱡᱳᱨ ᱜᱮ ᱟᱵᱚ ᱪᱟᱞᱟᱣ ᱠᱚᱦᱚᱸ ᱫᱟᱜ ᱧᱩᱨ ᱞᱮᱱᱠᱷᱟᱱ ᱫᱚ ᱟᱹᱰᱤ ᱡᱳᱨᱜᱮ ᱥᱟᱰᱮᱭᱟ ᱩᱱ ᱥᱚᱢᱚᱭ ᱟᱢ ᱨᱚᱲ ᱵᱟᱢ ᱟᱸᱡᱚᱢ ᱞᱮᱠᱷᱟᱱ ᱦᱮᱹᱰᱯᱷᱳᱱᱮᱢ ᱵᱮᱵᱚᱦᱟᱨ ᱫᱟᱲᱮᱭᱟᱜᱼᱟ ᱵᱟᱥ ᱛᱮ ᱪᱟᱞᱟᱜ ᱥᱚᱢᱚᱭ ᱵᱟᱥ ᱛᱮ ᱪᱟᱞᱟᱜ ᱥᱚᱢᱚᱭ ᱟᱢ ᱵᱟᱥ ᱨᱮ ᱫᱮᱡ ᱠᱟᱛᱮᱫ ᱨᱚᱲ ᱵᱟᱝ ᱮᱢ ᱟᱸᱡᱚᱢ ᱫᱟ ᱩᱱ ᱥᱚᱢᱚᱭ ᱟᱢ ᱦᱮᱹᱰᱯᱷᱳᱱᱮᱢ ᱵᱮᱵᱚᱦᱟᱨ ᱫᱟᱲᱮᱜᱼᱟ ᱴᱨᱮᱹᱱ ᱛᱮ ᱪᱟᱞᱟᱜ ᱠᱟᱱᱟ ᱵᱟᱡᱟᱨ ᱩᱱ ᱴᱨᱮᱹᱱ ᱨᱮ ᱫᱮᱡ ᱠᱟᱛᱮᱫ ᱟᱢ ᱨᱚᱲ ᱵᱟᱝ ᱮᱢ ᱟᱸᱡᱚᱢᱫᱟ ᱩᱱ ᱥᱚᱢᱚᱭ ᱩᱱ ᱥᱚᱢᱚᱭ ᱟᱢ ᱦᱮ ᱰᱯᱷᱳᱱᱮᱢ ᱵᱮᱵᱚᱦᱟᱨ ᱫᱟᱲᱮᱜᱼᱟ ᱦᱮᱹᱰᱯᱷᱳᱱ ᱵᱮᱵᱚᱦᱟᱨ ᱫᱚ ᱵᱷᱟᱜᱮ ᱜᱮᱭᱟ ᱠᱤᱱᱛᱩ ᱥᱚᱢᱚᱭ ᱥᱚᱢᱚᱭ ᱨᱮ ᱵᱮᱵᱚᱦᱟᱨ ᱦᱩᱭᱩᱜᱼᱟ ᱟᱭᱢᱟ ᱵᱷᱤᱲ ᱨᱮ ᱢᱮᱱᱟᱢᱟ ᱯᱷᱳᱱ ᱛᱮ ᱨᱚᱲ ᱵᱟᱢ ᱟᱸᱡᱚᱢ ᱧᱟᱢ ᱫᱟ ᱡᱚᱠᱷᱚᱱ ᱟᱢ ᱦᱮᱹᱰᱯᱷᱳᱱᱮᱢ ᱵᱮᱵᱚᱦᱟᱨ ᱫᱟᱲᱮᱭᱟᱜᱼᱟ ᱢᱮᱞᱟ ᱴᱟᱺᱰᱤᱨᱮ ᱢᱮᱱᱟᱢᱟ ᱟᱭᱢᱟ ᱥᱟᱣᱩᱱᱰ ᱦᱤᱡᱩᱜ ᱠᱟᱱᱟ ᱟᱢ ᱨᱚᱲ ᱵᱟᱢ ᱟᱸᱡᱚᱢᱫᱟ ᱩᱱ ᱥᱚᱢᱚᱭ ᱟᱢ ᱦᱮᱹᱰᱯᱷᱳᱱᱮᱢ ᱵᱮᱵᱚᱦᱟᱨ ᱫᱟᱲᱮᱭᱟᱜᱼᱟ